ᱤᱧᱟᱹᱜ ᱴᱚᱴᱷᱟᱨᱮ ᱟᱭᱢᱟ ᱞᱮᱠᱟᱱ ᱡᱟᱹᱛᱤ ᱢᱮᱱᱟᱜ ᱠᱚᱣᱟ ᱥᱮ ᱟᱭᱢᱟ ᱜᱟᱛᱟᱠ ᱨᱮᱱ ᱦᱚᱲ ᱢᱮᱱᱟᱜ ᱠᱚᱣᱟ ᱡᱮᱞᱮᱠᱟ ᱢᱟᱦᱞᱮ ᱢᱩᱰᱟᱹ ᱠᱷᱟᱲᱭᱟ ᱛᱩᱲᱩᱠ ᱟᱨ ᱟᱵᱚ ᱥᱟᱱᱛᱟᱲ ᱦᱚᱸ ᱢᱮᱱᱟᱜ ᱵᱚᱱᱟ ᱚᱱᱟ ᱥᱟᱶᱛᱮ ᱱᱩᱠᱩᱣᱟᱜ ᱡᱟᱦᱟᱸ ᱥᱟᱹᱜᱟᱹᱭ ᱥᱮ ᱢᱤᱫ ᱥᱟᱶᱛᱮ ᱛᱟᱦᱮᱸ ᱨᱮᱱᱟᱜ ᱡᱟᱦᱟᱸ ᱨᱤᱠᱟᱹ ᱚᱱᱟ ᱫᱚ ᱟᱹᱰᱤ ᱱᱟᱯᱟᱭ ᱛᱟᱠᱚᱣᱟ ᱪᱮᱫᱟᱜ ᱥᱮ ᱡᱷᱚᱛᱚ ᱦᱚᱲ ᱟᱠᱚᱣᱟᱜ ᱥᱟᱹᱜᱟᱹᱭ ᱵᱮᱥ ᱫᱚᱦᱚ ᱠᱟᱛᱮᱜ ᱜᱮ ᱟᱠᱚ ᱛᱟᱞᱟᱨᱮ ᱱᱟᱯᱟᱭ ᱛᱟᱦᱮᱸ ᱨᱮᱱᱟᱜ ᱜᱮᱠᱚ ᱨᱤᱠᱟᱹᱭᱟ ᱚᱱᱟᱛᱮ ᱱᱤᱛᱚᱜ ᱦᱟᱹᱵᱤᱡ ᱟᱞᱮ ᱱᱚᱣᱟ ᱴᱚᱴᱷᱟᱨᱮ ᱡᱷᱚᱛᱚ ᱦᱚᱲ ᱢᱤᱫ ᱥᱟᱶ ᱛᱮᱜᱮ ᱢᱮᱱᱟᱜ ᱠᱚᱣᱟ